ᱤᱧᱟ ᱜ ᱟᱛᱳ ᱨᱮᱭᱟᱜ ᱤᱛᱩᱱ ᱟᱥᱲᱟ ᱨᱮᱫᱚ ᱵᱷᱟᱹᱞᱤ ᱴᱚᱭᱞᱮᱴ ᱫᱚ ᱵᱟᱱᱩᱜᱼᱟ ᱧᱩᱭ ᱫᱟᱜ ᱢᱮᱱᱟᱜ ᱜᱮᱭᱟ ᱯᱩᱛᱷᱤ ᱠᱚᱫᱚ ᱢᱮᱱᱟᱜᱼᱟ ᱟ ᱰᱤ ᱠᱚᱢ ᱰᱮᱥᱠ ᱫᱚ ᱵᱟ ᱱᱩᱜᱼᱟ ᱵᱮᱧᱪ ᱦᱚᱸ ᱵᱟ ᱱᱩᱜᱼᱟ ᱡᱚᱢᱟᱜ ᱠᱚᱫᱚ ᱚᱜ ᱦᱩᱭᱩᱜ ᱜᱮᱭᱟ ᱢᱤᱰ ᱰᱮ ᱢᱤᱞ ᱨᱮᱭᱟᱜ ᱠᱚ ᱡᱚᱢᱟ ᱟᱨ ᱱᱚᱣᱟ ᱠᱚ ᱩᱛᱱᱟᱹᱣ ᱫᱚ ᱜᱟᱱᱚᱜ ᱜᱮᱭᱟ ᱱᱚᱣᱟ ᱠᱚᱫᱚ ᱮᱠᱷᱚᱱ ᱟ ᱰᱤ ᱟᱸᱴ ᱜᱮ ᱢᱟᱱᱮ ᱡᱟᱨᱩᱨ ᱢᱮᱱᱟᱜᱼᱟ ᱯᱩᱛᱷᱤ ᱫᱚᱦᱚ ᱞᱟ ᱜᱤᱫ ᱨᱮᱠ ᱰᱮᱥᱠ ᱵᱮᱧᱪ ᱠᱚ ᱵᱮᱱᱟᱣ ᱜᱟᱱᱚᱜᱼᱟ ᱧᱩᱭ ᱫᱟᱜ ᱦᱚᱸ ᱯᱷᱤᱞᱴᱟᱨ ᱞᱟᱜᱟᱣ ᱜᱟᱱᱚᱜᱼᱟ ᱴᱚᱭᱞᱮᱴ ᱵᱟᱱᱩᱜᱼᱟ ᱴᱷᱤᱠᱼᱴᱷᱟᱠ ᱴᱚᱭᱞᱮᱴ ᱨᱮ ᱫᱟᱜ ᱦᱚᱸ ᱞᱟᱜᱟᱣ ᱜᱟᱱᱚᱜᱼᱟ ᱱᱚᱣᱟ ᱠᱚ ᱮᱠᱷᱚᱱ ᱦᱚᱸ ᱪᱟᱦᱤᱫᱟ ᱫᱚ ᱢᱮᱱᱟᱜ ᱜᱮᱭᱟ ᱱᱚᱣᱟ ᱠᱚᱫᱚ ᱥᱚᱨᱠᱟᱨ ᱯᱚᱠᱠᱷᱚ ᱠᱷᱚᱱ ᱠᱷᱩᱵ ᱟᱸᱴ ᱫᱚ ᱢᱟᱱᱮ ᱵᱟᱝ ᱦᱩᱭ ᱠᱟᱱᱟ ᱟᱛᱳᱼᱴᱚᱞᱟ ᱨᱮᱭᱟᱜ ᱥᱠᱩᱞ ᱫᱚ ᱟᱞᱮᱭᱟᱜ ᱱᱚᱝᱠᱟ ᱟᱨᱚ ᱱᱚᱣᱟ ᱠᱚᱨᱮ ᱩᱛᱱᱟᱹᱣ ᱨᱮᱭᱟᱜ ᱡᱟᱭᱜᱟ ᱫᱚ ᱢᱮᱱᱟᱜ ᱜᱮᱭᱟ